ᱥᱟᱱᱛᱟᱲᱤ ᱯᱟᱹᱨᱥᱤ ᱪᱮᱛᱟᱱ ᱮᱴᱟᱜ ᱯᱟᱹᱨᱥᱤ ᱨᱮᱱᱟᱜ ᱚᱨᱥᱚᱝ ᱫᱚ ᱥᱮᱫᱟᱭ ᱠᱷᱚᱱᱜᱮ ᱧᱮᱞ ᱦᱮᱡ ᱟᱠᱟᱱᱟ ᱪᱮᱫᱟᱜ ᱥᱮ ᱟᱵᱚ ᱥᱟᱱᱛᱟᱲ ᱫᱚ ᱡᱟᱦᱟᱱᱟᱜ ᱜᱮ ᱥᱩᱱᱩᱢ ᱵᱩᱞᱤᱝ ᱥᱟᱵᱚᱱ ᱥᱮ ᱠᱤᱪᱨᱤᱡ ᱠᱚ ᱠᱤᱨᱤᱧ ᱞᱟᱹᱜᱤᱫ ᱛᱮ ᱫᱤᱠᱩ ᱠᱚᱴᱷᱮᱱᱟᱜ ᱫᱚᱠᱟᱱ ᱥᱮ ᱫᱤᱠᱩ ᱠᱚᱴᱷᱮᱱ ᱜᱮ ᱥᱮᱱᱚᱜ ᱞᱟᱜᱟᱣ ᱵᱚᱱᱟ ᱯᱳᱭᱞᱳ ᱚᱱᱟ ᱦᱟᱛᱟᱣ ᱚᱠᱛᱚᱨᱮ ᱡᱩᱫᱤ ᱟᱵᱚ ᱥᱟᱱᱛᱟᱲ ᱛᱮᱵᱚᱱ ᱢᱮᱱᱟ ᱡᱮ ᱤᱧ ᱫᱚ ᱢᱤᱫᱴᱮᱱ ᱫᱚᱛᱚ ᱤᱢᱟᱹᱧ ᱢᱮ ᱥᱮ ᱢᱤᱫᱴᱮᱱ ᱠᱤᱪᱨᱤᱡ ᱤᱢᱟᱹᱧ ᱢᱮ ᱛᱟᱦᱚᱞᱮ ᱠᱷᱟᱱ ᱩᱱᱤ ᱫᱤᱠᱩ ᱚᱱᱟ ᱠᱟᱛᱷᱟ ᱵᱟᱭ ᱵᱩᱡᱷᱟᱹᱣᱟ ᱛᱟᱦᱚᱞᱮᱠᱷᱟᱱ ᱪᱤᱠᱟᱹᱜ ᱠᱟᱱᱟ ᱟᱵᱚ ᱦᱚᱸ ᱵᱟᱝᱞᱟ ᱠᱟᱛᱷᱟᱛᱮ ᱞᱟᱹᱭ ᱞᱟᱜᱟᱣᱮᱫ ᱵᱚᱱᱟ ᱥᱮ ᱪᱮᱫ ᱞᱟᱜᱟᱣᱮᱫ ᱵᱚᱱᱟ ᱡᱮ ᱤᱧᱫᱚ ᱡᱟᱢᱟᱧ ᱦᱟᱛᱟᱣᱟ ᱥᱮ ᱯᱮᱱᱴ ᱤᱧ ᱦᱟᱛᱟᱣᱟ ᱫᱷᱩᱛᱤᱧ ᱦᱟᱛᱟᱣᱟ ᱱᱚᱝᱠᱟ ᱞᱮᱠᱟ ᱠᱟᱛᱮᱫ ᱮᱴᱟᱜ ᱯᱟᱹᱨᱥᱤ ᱨᱮᱱᱟᱜ ᱡᱟᱦᱟᱸ ᱥᱟᱵᱟᱫᱽ ᱥᱮ ᱥᱚᱵᱫᱚ ᱠᱚ ᱟᱵᱚ ᱥᱟᱱᱛᱟᱲᱤ ᱯᱟᱹᱨᱥᱤ ᱨᱮᱵᱚᱱ ᱵᱮᱵᱚᱦᱟᱨᱮᱫᱼᱟ ᱟᱨ ᱱᱚᱝᱠᱟ ᱠᱟᱛᱮᱫ ᱜᱮ ᱵᱤᱵᱷᱤᱱᱱᱚ ᱠᱷᱮᱛᱨᱚ ᱨᱮ ᱵᱟᱝᱞᱟ ᱥᱮ ᱮᱴᱟᱜ ᱯᱟᱹᱨᱥᱤ ᱨᱮᱱᱟᱜ ᱠᱟᱛᱷᱟ ᱟᱵᱚᱣᱟᱜ ᱯᱟᱹᱨᱥᱤᱨᱮ ᱥᱚᱲᱚ ᱵᱚᱞᱚᱜ ᱠᱟᱱᱟ ᱟᱨ ᱞᱟᱠᱪᱟᱨ ᱨᱮᱱᱟᱜ ᱠᱟᱛᱷᱟ ᱢᱮᱱᱞᱮᱠᱷᱟᱱ ᱵᱩᱡᱩᱜᱼᱟ ᱱᱚᱜ ᱚᱭ ᱡᱮ ᱯᱟᱦᱤᱞ ᱠᱷᱚᱱ ᱜᱮ ᱦᱮᱡ ᱟᱹᱜᱩᱣᱟᱠᱟᱱ ᱥᱚᱨᱚᱥᱚᱛᱤ ᱯᱩᱡᱟᱹ ᱫᱩᱨᱜᱟᱹ ᱯᱩᱡᱟᱹ ᱠᱟᱞᱤ ᱯᱩᱡᱟᱹ ᱮᱢᱟᱱ ᱮᱢᱟᱱ ᱠᱚ ᱯᱚᱨᱚᱵᱨᱮ ᱫᱤᱠᱩ ᱠᱚᱣᱟᱜ ᱯᱟᱨᱟᱵ ᱠᱟᱱᱟ ᱢᱮᱱᱠᱷᱟᱱ ᱟᱵᱚ ᱦᱚᱸ ᱚᱱᱟ ᱫᱤᱠᱩ ᱥᱟᱞᱟᱜ ᱜᱟᱛᱮ ᱜᱟᱯᱟᱛᱮ ᱠᱷᱟᱛᱤᱨ ᱚᱱᱟ ᱯᱟᱨᱟᱵ ᱠᱚᱨᱮᱫ ᱵᱚᱱ ᱥᱮᱱᱚᱜ ᱠᱟᱱᱟ ᱥᱮ ᱚᱸᱰᱮᱱᱟᱜ ᱡᱟᱦᱟᱸ ᱱᱤᱭᱟᱢ ᱠᱟᱱᱩᱱ ᱥᱮ ᱯᱟᱨᱟᱵ ᱯᱩᱱᱟᱹᱭ ᱨᱮᱱᱟᱜ ᱵᱮᱵᱚᱦᱟᱨ ᱵᱤᱫᱷᱤ ᱤᱫᱤᱠᱟᱛᱮᱫ ᱢᱤᱫ ᱵᱟᱨ ᱵᱚᱱ ᱧᱮᱞᱮᱫᱼᱟ ᱡᱮ ᱵᱟᱝ ᱥᱚᱨᱚᱥᱚᱛᱤ ᱯᱩᱡᱟᱹ ᱫᱚ ᱱᱚᱝᱠᱟ ᱞᱮᱠᱟ ᱠᱚ ᱯᱩᱡᱟᱹᱭᱮᱫᱼᱟ ᱥᱮ ᱫᱩᱨᱜᱟᱹ ᱯᱩᱡᱟᱹ ᱫᱚ ᱱᱚᱝᱠᱟ ᱞᱮᱠᱟ ᱠᱚ ᱯᱩᱡᱟᱹᱭᱮᱫᱼᱟ ᱟᱵᱚ ᱦᱚᱸ ᱚᱸᱰᱮᱵᱚᱱ ᱚᱝᱥᱚᱜᱨᱚᱦᱚᱱᱮᱜᱼᱟ ᱥᱮᱵᱚᱱ ᱥᱮᱱᱚᱜ ᱠᱟᱱᱟ ᱫᱩᱨᱜᱟᱹ ᱯᱩᱡᱟᱹᱵᱚᱱ ᱯᱩᱡᱟᱹᱭᱮᱫᱼᱟ ᱥᱮ ᱥᱚᱨᱚᱥᱚᱛᱤ ᱦᱚᱸ ᱥᱠᱩᱞ ᱠᱚᱞᱮᱡᱽ ᱥᱮ ᱵᱤᱫᱽᱫᱟᱹᱜᱟᱲ ᱨᱮᱵᱚᱱ ᱵᱚᱸᱜᱟ ᱵᱩᱨᱩᱭᱮᱫ ᱜᱮᱭᱟ ᱡᱳᱫᱤᱭᱳ ᱥᱚᱨᱚᱥᱚᱛᱤ ᱯᱩᱡᱟᱹ ᱫᱚ ᱟᱵᱚ ᱥᱟᱱᱛᱟᱲ ᱠᱚᱣᱟᱜ ᱫᱚ ᱵᱟᱝ ᱠᱟᱱᱨᱮᱦᱚᱸ ᱚᱱᱮᱡᱮ ᱥᱮᱫᱟᱭ ᱠᱷᱚᱱ ᱵᱚᱱ ᱧᱮᱞ ᱟᱹᱜᱩ ᱟᱠᱟᱫ ᱤᱥᱠᱩᱞ ᱠᱚᱨᱮᱫ ᱯᱟᱦᱤᱞ ᱛᱮᱫᱚ ᱫᱤᱠᱩ ᱢᱟᱪᱮᱫ ᱠᱚ ᱛᱟᱦᱮᱠᱟᱱ ᱠᱷᱟᱛᱤᱨ ᱫᱤᱠᱩ ᱟᱠᱚᱣᱟᱜ ᱫᱷᱚᱨᱚᱢ ᱪᱟᱨᱪᱟ ᱨᱮᱱᱟᱜ ᱢᱤᱫᱴᱮᱱ ᱯᱚᱱᱛᱷᱟ ᱦᱤᱥᱟᱹᱵ ᱛᱮ ᱱᱚᱣᱟ ᱥᱚᱨᱚᱥᱚᱛᱤ ᱯᱩᱡᱟᱹ ᱠᱚ ᱪᱚᱞ ᱞᱮᱫᱼᱟ ᱥᱠᱩᱞ ᱨᱮ ᱢᱮᱱᱠᱷᱟᱱ ᱱᱟᱦᱟᱜ ᱫᱚ ᱵᱩᱡᱩᱜ ᱠᱟᱱᱛᱮ ᱱᱚᱣᱟ ᱥᱚᱨᱚᱥᱚᱛᱤ ᱯᱩᱡᱟᱹ ᱠᱷᱚᱱ ᱫᱚ ᱟᱵᱚ ᱫᱷᱤᱨᱮ ᱫᱷᱤᱨᱮ ᱵᱚᱱ ᱥᱟᱦᱟᱜ ᱠᱟᱱᱟ ᱟᱨ ᱟᱵᱚᱣᱟᱜ ᱥᱟᱵᱶᱛᱟ ᱥᱮ ᱞᱟᱠᱪᱟᱨ ᱨᱮᱱᱟᱜ ᱫᱷᱚᱨᱚᱢ ᱠᱟᱹᱢᱤ ᱚᱱᱟ ᱠᱚᱵᱚᱱ ᱠᱟᱹᱢᱤᱭᱮᱫᱼᱟ